ᱤᱧ ᱫᱚ ᱤᱧᱟᱹᱜ ᱠᱷᱮᱛ ᱨᱮ ᱥᱮ ᱵᱟᱹᱫᱽ ᱨᱮ ᱥᱟᱵᱡᱤᱧ ᱪᱟᱥ ᱟᱠᱟᱫᱽᱼᱟ ᱚᱱᱟ ᱵᱟᱧᱪᱟᱣ ᱞᱟᱹᱜᱤᱫ ᱛᱮ ᱮᱴᱮᱫ ᱟᱠᱟᱫᱽ ᱟᱹᱧ ᱟᱨ ᱚᱱᱟ ᱫᱚ ᱱᱟᱯᱟᱭ ᱛᱤᱧ ᱫᱚᱦᱚ ᱟᱠᱟᱫᱼᱟ ᱚᱱᱟ ᱡᱟᱭᱜᱟ ᱨᱮ ᱡᱤᱭᱟᱹᱞᱤ ᱢᱮᱱᱫᱚ ᱰᱟᱹᱝᱨᱤ ᱢᱮᱨᱚᱢ ᱵᱷᱤᱰᱤ ᱮᱢᱟᱱ ᱠᱚᱠᱚ ᱵᱚᱞᱚᱱᱟ ᱟᱫᱚ ᱩᱱᱠᱩ ᱴᱷᱮᱱ ᱵᱟᱧᱪᱟᱣ ᱞᱟᱜᱟᱱ ᱛᱮ ᱮᱴᱮᱫ ᱟᱹᱠᱟᱹᱜᱼᱟᱹᱧ ᱚᱱᱟ ᱮᱴᱮᱫ ᱵᱷᱤᱛᱤᱨ ᱨᱮᱫᱚ ᱵᱟᱠᱚ ᱵᱚᱞᱚ ᱫᱟᱲᱮᱭᱟᱜᱼᱟ ᱟᱨ ᱱᱟᱯᱟᱭ ᱛᱮ ᱤᱧᱟᱹᱜ ᱪᱟᱥ ᱠᱚ ᱦᱩᱭᱩᱜᱼᱟ ᱡᱟᱦᱟᱸᱞᱮᱠᱟ ᱛᱮ ᱱᱟᱯᱟᱭ ᱟᱨᱡᱟᱣ ᱠᱟᱛᱮ ᱤᱧ ᱫᱚᱦᱚ ᱫᱟᱲᱮᱭᱟᱜᱼᱟ ᱟᱨ ᱚᱱᱟ ᱨᱮ ᱠᱷᱩᱛᱤ ᱫᱚ ᱩᱱᱠᱩ ᱡᱤᱵᱼᱡᱤᱭᱟᱹᱞᱤ ᱥᱮ ᱢᱤᱦᱩ ᱢᱮᱨᱚᱢ ᱰᱟᱹᱝᱨᱤ ᱠᱚᱠᱚ ᱵᱚᱞᱚ ᱞᱮᱱᱠᱷᱟᱱ ᱡᱟᱦᱟᱱᱟᱜ ᱪᱟᱥ ᱟᱠᱟᱫ ᱵᱟᱹᱫᱽ ᱨᱮ ᱵᱚᱞᱚ ᱠᱟᱛᱮ ᱚᱱᱟ ᱠᱚ ᱠᱷᱟᱫᱟ ᱵᱟᱫᱟ ᱪᱟᱵᱟ ᱠᱟᱜᱼᱟ ᱟᱨ ᱪᱟᱥ ᱦᱚᱸ ᱵᱟᱝ ᱦᱩᱭᱩᱜᱼᱟ ᱚᱱᱟᱛᱮ ᱤᱧᱟᱹᱜ ᱟᱹᱰᱤ ᱠᱷᱩᱛᱤᱜᱼᱟ ᱚᱱᱟ ᱞᱟᱹᱫᱤ ᱛᱮ ᱩᱱᱠᱩ ᱪᱟᱥ ᱵᱟᱥ ᱞᱮᱠᱷᱟᱱ ᱮᱴᱮᱫ ᱮᱥᱮᱫ ᱦᱩᱭᱩᱜᱼᱟ ᱟᱨ ᱚᱱᱟ ᱮᱴᱮᱫ ᱮᱥᱮᱫ ᱠᱟᱛᱮᱫ ᱫᱚᱦᱚ ᱜᱮ ᱱᱟᱯᱟᱭᱟ ᱟᱨ ᱩᱱᱠᱩ ᱵᱟᱝᱠᱚ ᱵᱚᱞᱚ ᱞᱮᱱᱠᱷᱟᱱ ᱟᱭᱼᱩᱯᱟᱹᱭ ᱠᱚᱦᱚᱸ ᱱᱟᱯᱟᱭ ᱜᱮ ᱦᱩᱭ ᱫᱟᱲᱮᱭᱟᱜᱼᱟ ᱚᱱᱟᱛᱮ ᱪᱟᱥ ᱨᱮᱫᱚ ᱮᱥᱮᱫᱼᱮᱴᱮᱫ ᱫᱚᱨᱠᱟᱨ ᱜᱮᱭᱟ ᱟᱨ ᱵᱚ ᱱᱟᱯᱟᱭ ᱛᱮᱵᱚ ᱪᱟᱥᱵᱟᱥᱟ